ᱛᱮᱦᱮᱧ ᱡᱮ ᱟᱵᱚ ᱡᱟᱦᱟᱸ ᱜᱮ ᱟᱛᱳ ᱚᱲᱟᱜ ᱨᱮ ᱡᱟᱦᱟᱸ ᱢᱟᱲᱟᱝᱛᱮ ᱛᱟᱦᱮᱸᱜ ᱠᱟᱱᱟ ᱱᱚᱜᱼᱚᱸᱭ ᱞᱩᱜᱽᱲᱤ ᱠᱚᱵᱚᱱ ᱛᱟᱠᱚᱭ ᱛᱟᱦᱮᱱᱟ ᱚᱱᱟ ᱠᱚ ᱦᱚᱸ ᱱᱤᱛᱚᱜ ᱵᱚᱱᱫᱚ ᱤᱫᱤᱭᱱᱟ ᱟᱛᱳ ᱚᱲᱟᱜ ᱨᱮ ᱱᱚᱜᱼᱚᱸᱭ ᱡᱟᱦᱟᱸ ᱛᱤᱱᱟᱹᱜ ᱜᱮ ᱥᱚᱢᱟᱡᱽ ᱠᱟᱹᱢᱤ ᱱᱚᱜᱼᱚᱸᱭ ᱫᱚᱝ ᱞᱟᱜᱽᱲᱮ ᱚᱱᱟ ᱠᱚ ᱢᱩᱪᱟᱹᱫ ᱤᱫᱤᱜ ᱠᱟᱱ ᱛᱟᱵᱚᱱᱟ ᱱᱚᱜᱼᱚᱸᱭ ᱚᱱᱟ ᱥᱟᱶ ᱥᱟᱶᱛᱮ ᱱᱚᱜᱼᱚᱸᱭ ᱵᱚᱸᱜᱟ ᱵᱩᱨᱩ ᱨᱮᱦᱚᱸ ᱟᱵᱚ ᱨᱮᱱ ᱦᱚᱲ ᱵᱟᱠᱚ ᱴᱷᱤᱠᱟᱹ ᱫᱟᱲᱮᱭᱟᱜ ᱠᱟᱱᱟ ᱡᱮ ᱛᱮᱦᱮᱧ ᱵᱚᱸᱜᱟ ᱵᱳᱨᱳ ᱫᱚ ᱛᱤᱱᱟᱹᱜ ᱢᱟᱨᱟᱝ ᱡᱤᱱᱤᱥ ᱠᱟᱱᱟ ᱢᱮᱱᱠᱷᱟᱱ ᱚᱱᱟ ᱨᱮᱦᱚᱸ ᱦᱚᱲ ᱱᱚᱝᱠᱟ ᱠᱚ ᱩᱭᱦᱟᱹᱨᱟ ᱵᱟᱠᱚ ᱥᱩᱨᱩᱜᱼᱟ ᱡᱟᱦᱟᱸᱭ ᱢᱤᱫ ᱵᱟᱨ ᱠᱚ ᱥᱩᱨᱮᱱᱟ ᱥᱩᱨ ᱮᱱᱟ ᱠᱚ ᱵᱟᱫ ᱵᱟᱹᱠᱤ ᱫᱚ ᱵᱟᱝ ᱛᱚᱵᱮ ᱱᱚᱝᱠᱟ ᱵᱟᱝ ᱩᱭᱦᱟᱹᱨ ᱠᱟᱛᱮᱫ ᱛᱮᱦᱮᱧ ᱥᱟᱱᱟᱢ ᱠᱚ ᱡᱮᱢᱚᱱ ᱱᱚᱣᱟ ᱠᱚ ᱩᱭᱦᱟᱹᱨ ᱠᱟᱛᱮᱫ ᱵᱚᱱ ᱛᱟᱦᱮᱱᱢᱟ ᱟᱨ ᱡᱚᱴᱚ ᱜᱮ ᱜᱚᱲᱚ ᱜᱚᱯᱚᱲᱚ ᱵᱚᱱ ᱛᱟᱦᱮᱱ ᱢᱟ ᱚᱱᱟ ᱜᱮ ᱟᱵᱚᱣᱟᱜ ᱢᱟᱨᱟᱝ ᱡᱤᱱᱤᱥ ᱠᱟᱱᱟ ᱛᱮᱦᱮᱧ ᱱᱚᱜᱼᱚᱸᱭ ᱡᱮ ᱟᱛᱳ ᱚᱲᱟᱜ ᱨᱮ ᱰᱟᱹᱝᱨᱤ ᱢᱮᱨᱚᱢ ᱜᱟᱹᱭ ᱠᱟᱲᱟ ᱩᱱᱠᱩ ᱚᱠᱟ ᱞᱮᱠᱟ ᱠᱟᱛᱮᱫ ᱵᱚᱱ ᱴᱮᱠᱟᱣ ᱫᱟᱨᱟᱢ ᱠᱚᱣᱟ ᱚᱱᱟ ᱠᱚᱦᱚᱸ ᱱᱤᱛᱚᱜ ᱵᱟᱹᱭ ᱵᱟᱹᱭᱛᱮ ᱢᱩᱪᱟᱹᱫ ᱤᱫᱤᱜ ᱠᱟᱱᱟ ᱛᱮᱦᱮᱧ ᱟᱵᱚ ᱫᱚ ᱰᱟᱹᱝᱨᱤ ᱠᱟᱰᱟ ᱦᱚᱸ ᱱᱚᱝᱠᱟᱱ ᱡᱤᱱᱤᱥ ᱠᱟᱱᱟ ᱠᱚ ᱛᱮᱦᱮᱧ ᱩᱱᱠᱩ ᱴᱷᱮᱱ ᱜᱩᱨᱤᱡ ᱵᱚᱱ ᱧᱟᱢᱟ ᱜᱩᱨᱤᱡ ᱤᱫᱤ ᱠᱟᱛᱮᱫ ᱜᱮ ᱟᱵᱚ ᱟᱛᱳ ᱚᱲᱟᱜ ᱨᱮ ᱱᱚᱜᱼᱚᱸᱭ ᱚᱲᱟᱜ ᱠᱚ ᱪᱷᱚᱸᱪ ᱪᱷᱚᱲᱟ ᱟᱹᱰᱤ ᱠᱤᱪᱷᱩ ᱵᱚᱱ ᱠᱚᱨᱟᱣᱟ ᱛᱮᱵᱚ ᱩᱱᱠᱩ ᱡᱩᱫᱤ ᱵᱚᱱ ᱢᱩᱪᱟᱹᱫ ᱠᱚᱣᱟ ᱮᱱᱠᱷᱟᱱ ᱟᱵᱚᱣᱟᱜ ᱪᱷᱚᱸᱪ ᱪᱷᱚᱲᱟ ᱚᱠᱟ ᱠᱷᱚᱱ ᱵᱚᱱ ᱠᱚᱨᱟᱣ ᱫᱟᱲᱮᱭᱟᱜᱼᱟ ᱛᱮᱦᱮᱧ ᱩᱱᱠᱩ ᱡᱩᱫᱤ ᱵᱚᱱ ᱢᱩᱪᱟᱹᱫ ᱠᱚᱣᱟ ᱮᱱᱠᱷᱟᱱ ᱪᱷᱚᱸᱪ ᱪᱷᱚᱲᱟ ᱦᱚᱸ ᱵᱟᱭ ᱦᱩᱭᱩᱜ ᱛᱟᱵᱚᱱᱟ ᱩᱱᱠᱩ ᱤᱫᱤ ᱠᱟᱛᱮᱫ ᱡᱚᱛᱚᱣᱟᱜ ᱡᱚᱛᱚᱣᱟᱜ ᱡᱤᱱᱤᱥ ᱜᱮ ᱚᱱᱟ ᱞᱟᱵᱽ ᱢᱮᱱᱟᱜ ᱛᱟᱵᱚᱱᱟ ᱢᱮᱱᱠᱷᱟᱱ ᱛᱮᱦᱮᱧ ᱚᱲᱟ ᱡᱤᱱᱤᱥ ᱵᱟᱵᱚᱱ ᱩᱭᱦᱟᱹᱨ ᱫᱟᱲᱮᱭᱟᱜ ᱠᱟᱱᱟ ᱚᱱᱟ ᱤᱫᱤ ᱠᱟᱛᱮᱫ ᱜᱮ ᱱᱤᱛᱚᱜ ᱫᱚ ᱟᱵᱚ ᱟᱨᱟᱝ ᱰᱟᱹᱝᱨᱤ ᱵᱚᱱ ᱡᱚᱲᱟᱣᱮ ᱠᱟᱱᱟ ᱟᱨᱟᱝ ᱰᱟᱹᱝᱨᱤ ᱛᱮᱵᱚᱱ ᱠᱟᱹᱢᱤ ᱦᱚᱪᱚᱭᱮᱜᱼᱟ ᱢᱮᱱᱠᱷᱟᱱ ᱚᱱᱟ ᱫᱚ ᱟᱵᱚᱣᱟᱜ ᱦᱚᱨ ᱫᱚ ᱵᱟᱝ ᱠᱟᱱᱟ ᱟᱵᱚᱣᱟ ᱦᱚᱨ ᱰᱟᱦᱟᱨ ᱚᱱᱮ ᱢᱩᱪᱟᱹᱫᱚᱜ ᱨᱮᱭᱟᱜ ᱦᱚᱨ ᱠᱟᱱᱟ ᱛᱮᱦᱮᱧ ᱟᱵᱚ ᱫᱚ ᱰᱟᱹᱝᱨᱤ ᱠᱟᱲᱟ ᱢᱤᱦᱩ ᱢᱮᱨᱚᱢ ᱞᱟᱹᱠᱛᱤ ᱠᱟᱱᱟ ᱟᱛᱳ ᱚᱲᱟᱜ ᱨᱮᱭᱟᱜ ᱡᱟᱦᱟᱸ ᱱᱤᱭᱚᱢ ᱢᱮᱱᱟ ᱛᱟᱵᱚᱱᱟ ᱩᱱᱠᱩ ᱤᱫᱤ ᱠᱟᱛᱮᱫ ᱜᱮ ᱪᱟᱥᱵᱟᱥ ᱦᱚᱸ ᱛᱚᱨᱟᱜ ᱛᱟᱵᱚᱱᱟ ᱩᱱᱠᱩ ᱤᱫᱤ ᱠᱟᱛᱮᱫ ᱜᱮ ᱡᱚᱛᱚ ᱠᱤᱪᱷᱩ ᱦᱩᱭᱩᱜ ᱠᱟᱱᱟ ᱛᱮᱦᱮᱧ ᱡᱮ ᱱᱚᱜᱼᱚᱸᱭ ᱟᱛᱳ ᱚᱲᱟᱜ ᱨᱮ ᱱᱚᱜᱼᱚᱸᱭ ᱢᱟᱲᱟᱝ ᱫᱚ ᱡᱮᱢᱚᱱ ᱵᱟᱲᱜᱮ ᱡᱷᱟᱲᱜᱮ ᱡᱚᱸᱰᱨᱟ ᱵᱚᱱ ᱮᱨᱻᱟ ᱚᱱᱟ ᱠᱚ ᱦᱚᱸ ᱢᱩᱪᱟᱹᱫ ᱟᱠᱟᱱᱟ ᱜᱚᱰᱟ ᱵᱤᱰᱟᱹ ᱡᱟᱦᱟᱸ ᱨᱟᱦᱮᱲ ᱵᱚᱱ ᱮᱨᱻᱟ ᱢᱩᱜᱽ ᱵᱚᱱ ᱮᱨᱻᱟ ᱚᱱᱟ ᱠᱚ ᱦᱚᱸ ᱪᱟᱵᱟ ᱟᱠᱟᱱᱟ ᱛᱚᱵᱮ ᱱᱚᱣᱟ ᱠᱚ ᱦᱚᱸ ᱟᱵᱚᱣᱟᱜ ᱞᱟᱹᱠᱛᱤ ᱡᱤᱱᱤᱥ ᱠᱟᱱᱟ ᱚᱱᱟ ᱠᱚ ᱡᱤᱱᱤᱥ ᱦᱚᱸᱭ ᱛᱚ ᱟᱵᱚ ᱡᱩᱫᱤ ᱵᱟᱵᱚᱱ ᱠᱚᱨᱟᱣᱟ ᱮᱱᱠᱷᱟᱱ ᱵᱟᱹᱭ ᱵᱟᱹᱭᱛᱮ ᱟᱵᱚ ᱢᱟᱱᱮ ᱞᱟᱛᱟᱨ ᱥᱮᱫ ᱵᱚᱱ ᱪᱟᱞᱟᱣ ᱤᱫᱤᱜᱼᱟ ᱛᱮᱦᱮᱧ ᱚᱱᱟ ᱠᱚ ᱵᱟᱧᱪᱟᱣ ᱞᱟᱹᱜᱤᱫᱛᱮ ᱛᱮᱦᱮᱧ ᱱᱤᱡᱮ ᱛᱮᱜᱮ ᱚᱱᱟ ᱠᱚ ᱴᱮᱠᱟᱣ ᱫᱟᱨᱟᱢ ᱞᱟᱹᱜᱤᱫᱛᱮ ᱱᱤᱡᱮ ᱚᱱᱮ ᱠᱮᱴᱮᱡᱚᱜ ᱦᱩᱭᱩᱜᱼᱟ ᱛᱤᱜᱩ ᱫᱟᱨᱟᱢᱚᱜ ᱦᱩᱭᱩᱜᱼᱟ ᱚᱱᱟ ᱠᱚ ᱵᱟᱵᱚᱱ ᱢᱮᱸᱫ ᱞᱩᱛᱩᱨᱟᱜ ᱠᱷᱟᱱ ᱟᱵᱚ ᱪᱤᱠᱟᱹ ᱵᱚᱱ ᱛᱟᱦᱮᱸ ᱫᱟᱲᱮᱭᱟᱜᱼᱟ ᱛᱮᱦᱮᱧ ᱟᱵᱚ ᱨᱮᱱ ᱦᱚᱯᱚᱱ ᱦᱚᱛᱚ ᱵᱚᱱ ᱟᱫ ᱦᱚᱴᱚ ᱠᱟᱠᱚᱣᱟ ᱛᱮᱦᱮᱧ ᱱᱚᱜᱼᱚᱸᱭ ᱡᱮ ᱟᱛᱳ ᱚᱲᱟᱜ ᱨᱮᱫᱩᱲᱩᱵ ᱛᱤᱜᱩ ᱠᱩᱫᱩᱢ ᱠᱟᱹᱦᱱᱤ ᱚᱱᱟ ᱠᱚ ᱦᱚᱸ ᱢᱩᱪᱟᱹᱫᱚᱜ ᱠᱟᱱ ᱛᱟᱵᱚᱱᱟ ᱛᱮᱦᱮᱧ ᱜᱤᱫᱽᱨᱟᱹ ᱞᱟᱭᱼᱞᱟᱠᱪᱟᱨ ᱪᱮᱫ ᱦᱚᱸ ᱵᱟᱵᱚᱱ ᱞᱟᱹᱭ ᱟᱠᱚ ᱠᱟᱱᱟ ᱢᱤᱫᱴᱮᱡ ᱟᱵᱚᱣᱟᱜ ᱫᱤᱥ ᱦᱩᱫᱤᱥ ᱵᱟᱵᱚᱱ ᱮᱢ ᱫᱟᱲᱮᱭᱟᱠᱚ ᱠᱟᱱᱟ ᱚᱱᱟ ᱦᱳ ᱟᱵᱚᱣᱟᱜ ᱜᱟᱹᱞᱴᱤ ᱠᱟᱱᱟ ᱛᱮᱦᱮᱧ ᱩᱱᱠᱩ ᱦᱚᱸ ᱵᱚᱱ ᱵᱟᱲᱟᱭ ᱦᱚᱪᱚ ᱠᱚᱢᱟ ᱜᱤᱫᱟᱹᱨ ᱯᱤᱫᱟᱹᱨ ᱚᱠᱟ ᱦᱚᱨ ᱰᱟᱦᱟᱨ ᱛᱮᱡᱠᱚ ᱪᱟᱞᱟᱜ ᱠᱟᱱᱟ ᱚᱱᱟ ᱚᱱᱟ ᱠᱷᱚᱱ ᱵᱚᱱ ᱥᱩᱫᱷᱟᱹᱨ ᱠᱚᱢᱟ ᱛᱮᱦᱮᱧ ᱟᱵᱚ ᱛᱟᱦᱮᱱ ᱛᱩᱞᱩᱡ ᱡᱩᱫᱤ ᱜᱤᱫᱟᱹᱨ ᱯᱤᱫᱟᱹᱨ ᱵᱟᱵᱚᱱ ᱥᱟᱢᱴᱟᱣ ᱠᱚᱣᱟ ᱮᱱᱠᱷᱟᱱ ᱟᱵᱚ ᱛᱟᱦᱮᱸ ᱠᱟᱛᱮᱫ ᱪᱮᱫ ᱵᱚᱱ ᱪᱤᱠᱟᱹᱭᱮᱜᱼᱟ ᱚᱱᱟ ᱠᱚ ᱵᱟᱝ ᱤᱭᱟᱹ ᱠᱟᱛᱮᱫ ᱡᱚᱛᱚ ᱠᱚᱜᱮ ᱩᱭᱦᱟᱹᱨ ᱫᱚᱨᱠᱟᱨ ᱢᱟᱱᱮ ᱪᱤᱠᱟᱹᱛᱮ ᱱᱟᱯᱟᱭ ᱵᱚᱱ ᱛᱟᱦᱮᱱᱟ ᱟᱨ ᱪᱮᱫᱠᱟᱛᱮ ᱵᱟᱧᱪᱟᱣ ᱵᱚᱱ ᱛᱟᱦᱮᱱᱟ ᱚᱱᱟᱜᱮ ᱢᱟᱲᱟᱝ ᱥᱮᱫ ᱵᱚᱱ ᱩᱭᱦᱟᱹᱨᱟ ᱚᱱᱟ ᱠᱚ ᱩᱭᱦᱟᱹᱨ ᱠᱟᱛᱮᱫ ᱜᱮ ᱛᱟᱦᱮᱱ ᱦᱩᱭᱩᱜ ᱛᱟᱵᱚᱱᱟ ᱛᱮᱦᱮᱧ ᱟᱵᱚ ᱡᱮ ᱱᱚᱜᱼᱚᱸᱭ ᱞᱩᱜᱽᱲᱤ ᱞᱟᱯᱚᱜ ᱡᱟᱦᱟᱸ ᱜᱮᱵᱚᱱ ᱪᱟᱥᱵᱟᱥ ᱛᱟᱦᱮᱸᱜᱼᱟ ᱛᱚᱵᱮ ᱚᱱᱟ ᱠᱚ ᱦᱚᱸ ᱵᱟᱹᱭ ᱵᱟᱹᱭᱛᱮ ᱱᱤᱛᱚᱜ ᱢᱩᱪᱟᱹᱫᱚᱜ ᱠᱟᱱᱟ ᱪᱮᱫᱟᱜ ᱚᱱᱟ ᱠᱚ ᱤᱫᱤ ᱠᱟᱛᱮᱫ ᱜᱮ ᱟᱵᱚ ᱟᱵᱚᱣᱟᱜ ᱥᱚᱝᱥᱟᱨ ᱦᱳᱭ ᱛᱚ ᱛᱟᱦᱮᱸᱜ ᱠᱟᱱᱟ ᱟᱨ ᱚᱱᱟ ᱠᱚ ᱤᱫᱤ ᱠᱟᱛᱮᱜ ᱜᱮ ᱟᱵᱚᱣᱟᱜ ᱦᱚᱨ ᱰᱟᱦᱟᱨ ᱚᱱᱮ ᱵᱮᱱᱟᱣ ᱞᱮᱱᱟ ᱦᱟᱯᱲᱟᱢ ᱠᱚ ᱡᱚᱠᱷᱚᱱ ᱦᱚᱨ ᱰᱟᱦᱟᱨ ᱠᱚ ᱵᱮᱱᱟᱣ ᱠᱟᱫ ᱵᱚᱱᱟ ᱚᱱᱟ ᱦᱚᱨ ᱰᱟᱦᱟᱨ ᱡᱩᱫᱤ ᱵᱚᱱ ᱟᱲᱟᱝ ᱜᱤᱰᱤ ᱠᱟᱜᱼᱟ ᱮᱱᱠᱷᱟᱱ ᱟᱵᱚ ᱨᱮᱱ ᱦᱚᱯᱚᱱ ᱫᱚ ᱚᱠᱟ ᱨᱮᱵᱚᱱ ᱫᱚᱦᱚ ᱠᱚᱣᱟ ᱩᱱᱠᱩ ᱦᱚᱛᱚ ᱠᱚ ᱢᱩᱪᱟᱹᱫᱚᱜᱼᱟ ᱛᱮᱦᱮᱧ ᱩᱱᱠᱩ ᱵᱟᱧᱪᱟᱣ ᱞᱟᱹᱜᱤᱫ ᱟᱵᱚ ᱜᱮ ᱦᱚᱨ ᱰᱟᱦᱟᱨ ᱩᱫᱩᱜ ᱫᱚᱠᱟᱨ ᱛᱮᱦᱮᱧ ᱩᱱᱠᱩ ᱦᱚᱨ ᱰᱟᱦᱟᱨ ᱵᱟᱢ ᱩᱫᱩᱜ ᱟᱭᱟ ᱮᱱᱠᱷᱟᱱ ᱩᱱᱤ ᱦᱚᱨ ᱰᱟᱦᱟᱨ ᱪᱤᱠᱟᱹᱭ ᱯᱟᱸᱡᱟ ᱫᱟᱲᱮᱭᱟᱜᱼᱟ ᱱᱤᱡᱮ ᱠᱟᱛᱮᱫ ᱜᱮ ᱩᱱᱤ ᱫᱚ ᱥᱟᱢᱴᱟᱣ ᱦᱩᱭᱩᱜᱼᱟ ᱱᱤᱡᱮ ᱡᱩᱫᱤ ᱵᱟᱢ ᱞᱟᱹᱭ ᱟᱭᱟ ᱮᱱᱠᱷᱟᱱ ᱩᱱᱤ ᱜᱤᱫᱽᱨᱟᱹ ᱪᱤᱠᱟᱹᱭ ᱴᱷᱤᱠᱟᱹ ᱫᱟᱲᱮᱭᱟᱜᱼᱟ ᱵᱟᱵᱟ ᱡᱩᱫᱤ ᱤᱧ ᱵᱟᱭ ᱵᱩᱡᱷᱟᱹᱣ ᱤᱧᱟᱹ ᱟᱨ ᱮᱸᱜᱟᱛ ᱜᱮ ᱟᱥᱚᱞ ᱦᱚᱲ ᱠᱟᱱᱟᱭ ᱮᱸᱜᱟᱛ ᱜᱮ ᱡᱚᱛᱚᱣᱟᱜ ᱮ ᱵᱩᱡᱷᱟᱹᱣ ᱫᱟᱲᱮᱭᱟ ᱛᱮᱦᱮᱧ ᱟᱯᱟᱫ ᱫᱚ ᱦᱳᱭ ᱛᱚ ᱛᱟᱦᱮᱱᱟᱭ ᱢᱤᱫ ᱰᱚᱰᱮᱠ ᱵᱟᱭ ᱛᱟᱦᱮᱱᱟᱭ ᱢᱮᱱᱠᱷᱟᱱ ᱮᱸᱜᱟᱛ ᱫᱚ ᱚᱲᱟᱜ ᱨᱮ ᱛᱟᱦᱮᱱᱟᱭ ᱩᱱᱤ ᱫᱚ ᱦᱳᱭᱛᱚ ᱜᱤᱫᱽᱨᱟᱹ ᱯᱤᱫᱽᱨᱟᱹ ᱥᱟᱢᱴᱟᱣ ᱫᱟᱲᱮᱭᱟ ᱠᱚᱣᱟᱭ ᱩᱱᱤ ᱜᱮ ᱡᱚᱛᱚᱣᱟᱜ ᱮ ᱫᱮᱠ ᱵᱷᱟᱞ ᱫᱟᱲᱮᱭᱟᱜᱼᱟ ᱚᱲᱟᱜ ᱠᱚ ᱡᱚᱛᱚᱣᱟᱜᱮ ᱟᱡ ᱮ ᱫᱮᱠᱷ ᱵᱷᱟᱞᱮᱜᱼᱟᱭ ᱟᱨ ᱪᱟᱥᱵᱟᱥ ᱦᱚᱸ ᱩᱱᱤ ᱪᱮᱛᱟᱱ ᱨᱮᱜᱮ ᱫᱮᱠᱷ ᱵᱷᱟᱞ ᱢᱮᱱᱟᱜᱼᱟ ᱡᱚᱛᱚᱣᱟᱜ ᱟᱭᱳ ᱪᱮᱛᱟᱱ ᱨᱮᱜᱮ ᱱᱤᱨᱵᱷᱚᱨ ᱢᱮᱱᱟᱜᱼᱟ ᱛᱮᱦᱮᱧ ᱚᱱᱟ ᱤᱫᱤ ᱠᱟᱛᱮᱫ ᱜᱮ ᱛᱮᱦᱮᱧ ᱟᱵᱚᱣᱟᱜ ᱡᱟᱦᱟᱸ ᱛᱤᱱᱟᱹᱜ ᱜᱮ ᱥᱟᱶᱛᱟ ᱥᱚᱢᱟᱡᱽ ᱨᱮ ᱢᱮᱱᱟᱜᱼᱟ ᱛᱚᱵᱮ ᱦᱳᱭ ᱢᱮᱱᱠᱷᱟᱱ ᱱᱚᱣᱟ ᱠᱚ ᱡᱤᱱᱤᱥ ᱟᱵᱚ ᱟᱹᱰᱤ ᱟᱹᱰᱤ ᱡᱤᱱᱤᱥᱥᱮ ᱱᱚᱝᱠᱟ ᱵᱚᱱ ᱪᱟᱞᱟᱣ ᱤᱫᱤᱭ ᱟᱠᱟᱱᱟ ᱢᱟᱱᱮ ᱱᱩᱱᱟᱹᱜ ᱞᱟᱛᱟᱨ ᱵᱚᱱ ᱪᱟᱞᱟᱣ ᱤᱫᱤᱜ ᱠᱟᱱᱟ ᱢᱮᱱᱠᱷᱟᱱ ᱵᱟᱵᱚᱱ ᱴᱷᱤᱠᱟᱹ ᱫᱟᱲᱮᱭᱟᱜ ᱠᱟᱱᱟ ᱛᱚᱵᱮ ᱪᱮᱫᱟᱜ ᱢᱮᱱᱠᱷᱟᱱ ᱱᱚᱜᱼᱚᱸᱭ ᱡᱮ ᱟᱵᱚ ᱱᱚᱜᱼᱚᱸᱭ ᱞᱩᱜᱽᱲᱤ ᱞᱟᱯᱚᱜ ᱱᱤᱛᱚᱜ ᱢᱟᱱᱮ ᱪᱷᱟᱹᱛᱤᱠ ᱡᱟᱹᱛ ᱴᱷᱮᱱ ᱵᱚᱱ ᱦᱟᱛᱟᱣᱮᱜᱼᱟ ᱢᱟᱱᱮ ᱪᱷᱟᱹᱛᱤᱠ ᱡᱟᱹᱛ ᱵᱚᱱ ᱠᱤᱥᱟᱹᱬᱮᱫ ᱠᱚᱣᱟ ᱢᱮᱱᱠᱷᱟᱱ ᱟᱵᱚ ᱫᱚᱵᱚᱱ ᱨᱮᱸᱜᱮᱡᱚᱜ ᱠᱟᱱᱟ ᱪᱮᱫᱟᱜ ᱵᱚᱱ ᱨᱮᱸᱜᱮᱡᱚᱜ ᱠᱟᱱᱟ ᱢᱮᱱᱠᱷᱟᱱ ᱟᱵᱚ ᱫᱚᱵᱚᱱ ᱟᱲᱟᱜ ᱜᱤᱰᱤ ᱠᱟᱣᱱᱟ ᱟᱵᱚᱣᱟᱜ ᱜᱮ ᱠᱟᱱᱟ ᱟᱵᱚ ᱜᱮ ᱡᱚᱛᱚ ᱵᱚᱱ ᱠᱚᱨᱟᱣᱮᱫ ᱛᱟᱦᱮᱸ ᱠᱟᱱᱟ ᱢᱮᱱᱠᱷᱟᱱ ᱚᱱᱟ ᱠᱚ ᱡᱤᱱᱤᱥ ᱱᱤᱛᱚᱜ ᱵᱟᱹᱭ ᱵᱟᱹᱭᱛᱮ ᱢᱟᱞᱚᱴ ᱤᱫᱤᱜ ᱠᱟᱱᱟ ᱛᱮᱦᱮᱧ ᱟᱛᱳ ᱚᱲᱟᱜ ᱨᱮ ᱫᱚᱝ ᱞᱟᱜᱽᱲᱮ ᱡᱟᱦᱟᱸ ᱛᱟᱦᱮᱸᱜ ᱠᱟᱱᱟ ᱚᱱᱟ ᱦᱚᱸ ᱢᱩᱪᱟᱹᱫ ᱟᱠᱟᱱᱟ ᱚᱱᱟ ᱤᱫᱤ ᱠᱟᱛᱮᱫ ᱛᱮᱦᱮᱧ ᱟᱵᱚ ᱟᱛᱳ ᱚᱲᱟᱜ ᱨᱮ ᱡᱟᱦᱟᱸ ᱜᱮ ᱠᱟᱹᱢᱤ ᱦᱚᱨᱟ ᱡᱟᱦᱟᱸ ᱢᱮᱱᱟᱜᱼᱟ ᱚᱱᱟ ᱞᱟᱹᱠᱛᱤ ᱠᱟᱱᱟ ᱟᱨ ᱚᱱᱟ ᱥᱟᱶ ᱥᱟᱶᱛᱮ ᱜᱤᱫᱟᱹᱨ ᱯᱤᱫᱟᱹᱨ ᱠᱚ ᱦᱚᱸ ᱵᱩᱫᱷᱤ ᱜᱮᱭᱟᱱ ᱮᱢᱚᱜ ᱫᱚᱨᱠᱟᱨ ᱠᱟᱱᱟ ᱛᱮᱦᱮᱧ ᱟᱵᱚ ᱛᱟᱦᱮᱸ ᱠᱟᱛᱮᱫ ᱡᱩᱫᱤ ᱩᱱᱠᱩ ᱦᱚᱨ ᱰᱟᱦᱟᱨ ᱵᱟᱵᱚᱱ ᱩᱫᱩᱜ ᱟᱠᱚᱣᱟ ᱮᱱᱠᱷᱟᱱ ᱩᱱᱠᱩ ᱚᱠᱟ ᱠᱷᱚᱱ ᱦᱚᱨ ᱫᱤᱥᱟᱹ ᱠᱚ ᱧᱟᱢᱟ ᱛᱮᱦᱮᱧ ᱚᱱᱟ ᱤᱫᱤ ᱠᱟᱛᱮᱫ ᱜᱮ ᱢᱟᱱᱮ ᱜᱤᱫᱽᱨᱟᱹ ᱦᱚᱸ ᱠᱚ ᱵᱟᱲᱦᱟᱣ ᱵᱟᱲᱦᱟᱣ ᱫᱟᱲᱮᱭᱟᱜᱼᱟ ᱟᱨ ᱥᱮᱬᱟ ᱥᱮᱫ ᱠᱚ ᱪᱟᱞᱟᱣ ᱫᱟᱲᱮᱭᱟᱜᱼᱟ ᱟᱨ ᱚᱱᱟ ᱤᱫᱤ ᱠᱟᱛᱮᱫ